ᱦᱮᱲᱮᱢ ᱞᱟᱹᱰᱩ ᱵᱚᱱ ᱡᱚᱢᱟ ᱟᱵᱚ ᱫᱚ ᱪᱤᱱᱤ ᱨᱮᱱᱟᱜ ᱪᱤᱱᱤ ᱞᱟᱹᱰᱩ ᱟᱨ ᱨᱚᱥᱚᱜᱳᱞᱞᱟ ᱡᱷᱤᱞᱟᱹᱯᱤ ᱠᱟᱞᱟᱠᱟᱸᱫᱽ ᱠᱚ ᱟᱨᱚ ᱟᱹᱰᱤ ᱠᱤᱪᱷᱩ ᱪᱮᱫ ᱚᱱᱟ ᱵᱩᱸᱫᱤᱭᱟᱹ ᱠᱚ ᱚᱱᱟ ᱠᱚᱜᱮ ᱦᱮᱲᱮᱢ ᱞᱟᱹᱰᱩ ᱠᱚᱢᱟ ᱵᱚᱱ ᱡᱚᱢᱟ ᱟᱨ ᱮᱴᱟᱜᱟᱜ ᱠᱚᱫᱚ ᱪᱮᱫ ᱦᱮᱲᱮᱢᱟᱜ ᱫᱚ ᱛᱟᱦᱮᱱ ᱛᱟᱵᱚᱱᱟ